ᱥᱟᱠᱨᱟᱛ ᱯᱚᱨᱚᱵᱽ ᱵᱟᱨᱮ ᱛᱮ ᱟᱡᱚᱢ ᱟᱵᱚᱱ ᱢᱮ ᱥᱟᱠᱨᱟᱛ ᱥᱟᱠᱨᱟᱛ ᱨᱮᱫᱚ ᱟᱹᱰᱤ ᱨᱟᱹᱥᱠᱟᱹ ᱟᱱ ᱯᱚᱨᱚᱵᱽ ᱠᱟᱱᱟ ᱪᱮᱫᱟᱜ ᱥᱮ ᱥᱟᱠᱨᱟᱛ ᱫᱚ ᱥᱟᱠᱨᱟᱛ ᱫᱚ ᱥᱟᱠᱨᱟᱛ ᱨᱮᱫᱚ ᱠᱩᱵᱟᱹ ᱵᱚᱱ ᱡᱩᱛᱟ ᱟᱨ ᱚᱱᱟ ᱠᱩᱵᱟᱹ ᱵᱷᱳᱨ ᱛᱮᱵᱚᱱ ᱪᱟᱞᱟᱣ ᱠᱟᱛᱮ ᱵᱚᱱ ᱫᱷᱚᱨᱟᱣ ᱦᱚᱴᱚᱭᱟᱜᱼᱟ ᱟᱨ ᱫᱷᱚᱨᱟᱣ ᱚᱴᱚ ᱠᱟᱴᱮ ᱟᱵᱚ ᱫᱚ ᱱᱟᱣᱟ ᱱᱟᱣᱟ ᱡᱟᱢᱟ ᱯᱮᱱ ᱠᱚ ᱦᱚᱨᱚᱜᱟᱵᱚᱱ ᱦᱚᱨᱚᱜ ᱠᱟᱴᱮ ᱟᱫᱚ ᱡᱤᱞ ᱯᱤᱴᱷᱟᱹ ᱠᱚᱵᱚᱱ ᱡᱚᱢᱟ ᱟᱨ ᱥᱟᱠᱨᱟᱛ ᱯᱚᱨᱚᱵᱽ ᱫᱚ ᱵᱟᱝᱢᱟᱠᱚ ᱞᱟᱹᱭᱟ ᱯᱟᱹᱦᱤᱞ ᱦᱟᱯᱟᱲᱟᱢ ᱠᱚ ᱜᱚᱡ ᱵᱟᱧᱪᱟᱣ ᱯᱚᱨᱚᱵᱽ ᱠᱟᱱᱟ ᱮᱴᱟᱜ ᱮᱴᱟᱜ ᱡᱟᱹᱛᱤ ᱠᱚᱦᱚ ᱟᱠᱚᱭᱟᱜ ᱩᱱ ᱱᱟᱣᱟ ᱱᱟᱣᱟ ᱵᱚᱥᱛᱨᱚ ᱥᱮ ᱡᱟᱢᱟ ᱯᱮᱱ ᱠᱚ ᱦᱚᱨᱚᱜ ᱠᱟᱛᱮ ᱜᱚᱝᱜᱟ ᱨᱮ ᱰᱩᱵ ᱠᱚ ᱪᱟᱞᱟᱜᱼᱟ